ᱤᱧ ᱤᱧᱫᱚ ᱥᱮᱨᱮᱧ ᱫᱚ ᱱᱚᱝᱠᱟᱜᱮ ᱥᱮᱫᱟᱭ ᱦᱟᱲᱟᱢ ᱠᱚᱠᱚ ᱛᱟᱦᱮᱸ ᱠᱟᱱᱟ ᱩᱱᱠᱩ ᱠᱚ ᱟᱠᱷᱲᱟ ᱠᱚᱨᱮ ᱠᱚ ᱥᱮᱨᱮᱧᱟ ᱯᱚᱨᱚᱵᱽᱼᱯᱩᱱᱟᱹᱭ ᱨᱮᱠᱚ ᱥᱮᱨᱮᱧᱟ ᱚᱱᱟ ᱠᱚᱨᱮ ᱠᱷᱚᱱ ᱥᱮᱨᱮᱧ ᱠᱚᱫᱚ ᱠᱤᱪᱷᱩᱧ ᱪᱮᱫ ᱵᱟᱲᱟ ᱞᱮᱫᱼᱟ ᱟᱨ ᱩᱱᱠᱩᱣᱟᱜ ᱥᱮᱨᱮᱧ ᱟᱸᱡᱚᱢᱼᱟᱸᱡᱚᱢ ᱛᱮᱜᱮ ᱱᱚᱣᱟ ᱢᱚᱱᱮᱨᱮᱧ ᱨᱮᱵᱮᱫ ᱫᱚᱦᱚ ᱠᱮᱫᱼᱟ ᱟᱨ ᱚᱱᱟ ᱠᱚᱦᱚᱧ ᱪᱮᱫ ᱵᱟᱲᱟ ᱤᱫᱤ ᱠᱮᱫᱛᱮ ᱟᱹᱰᱤ ᱨᱟᱹᱥᱠᱟᱹᱧ ᱵᱩᱡᱷᱟᱹᱣᱟ ᱥᱮᱨᱮᱧ ᱫᱚ ᱟᱨᱦᱚᱸ ᱚᱱᱠᱟᱜᱮ ᱟᱞᱮᱢᱟ ᱠᱚᱲᱟ ᱵᱚᱭᱚᱥ ᱛᱟᱦᱮᱸ ᱡᱚᱦᱚᱜ ᱢᱟ ᱞᱟᱜᱽᱬᱮ ᱮᱱᱮᱡ ᱫᱚᱝ ᱮᱱᱮᱡ ᱯᱟᱛᱟ ᱜᱚᱴᱟ ᱜᱮᱞᱮ ᱫᱟᱬᱟᱱᱟ ᱟᱫᱚ ᱚᱱᱟ ᱠᱚᱨᱮ ᱦᱚᱸ ᱚᱱᱠᱟᱜᱮ ᱦᱟᱲᱟᱢ ᱠᱚᱠᱚ ᱥᱮᱨᱮᱧᱟ ᱵᱟᱱᱟᱢ ᱛᱤᱨᱭᱳ ᱟᱱᱛᱮ ᱚᱱᱟ ᱠᱚ ᱟᱸᱡᱚᱢᱛᱮ ᱢᱚᱱᱮ ᱠᱚ ᱟᱹᱰᱤ ᱢᱚᱡᱽ ᱜᱮᱧ ᱵᱚᱱ ᱢᱚᱡᱽ ᱜᱮᱧ ᱵᱩᱡᱷᱟᱹᱣᱟ ᱚᱱᱟ ᱠᱷᱟᱹᱛᱤᱨ ᱤᱧᱦᱚᱸ ᱥᱮᱨᱮᱧ ᱫᱚ ᱥᱟᱱᱟᱧ ᱜᱮᱭᱟ ᱥᱮᱨᱮᱧ ᱦᱚᱧ ᱥᱮᱨᱮᱧ ᱵᱟᱲᱟᱭ ᱜᱮᱭᱟ ᱱᱮᱛᱟᱨ ᱦᱚᱸ ᱚᱱᱟ ᱠᱷᱟᱹᱛᱤᱨ ᱱᱚᱜᱼᱚᱭ ᱵᱟᱦᱟ ᱥᱚᱨᱦᱟᱭ ᱫᱚᱝ ᱮᱱᱮᱡ ᱞᱟᱜᱽᱬᱮ ᱮᱱᱮᱡ ᱚᱱᱟ ᱠᱚᱨᱮ ᱦᱚᱸ ᱥᱮᱨᱮᱧ ᱫᱚᱧ ᱥᱮᱨᱮᱧᱮᱫ ᱜᱮᱭᱟ ᱟᱨ ᱱᱮᱛᱟᱨ ᱢᱟ ᱠᱚᱢ ᱦᱚᱸ ᱠᱚᱢ ᱤᱫᱤᱭᱮᱱᱟ ᱮᱱᱠᱷᱟᱱ ᱵᱟᱹᱫᱽ ᱴᱟᱹᱰᱤ ᱟᱨ ᱵᱟᱝᱢᱟ ᱜᱩᱯᱤ ᱴᱟᱹᱰᱤ ᱚᱱᱟ ᱠᱚᱨᱮ ᱜᱮ ᱥᱮᱨᱮᱧ ᱦᱩᱭᱩᱜ ᱠᱟᱱᱟ ᱟᱨᱢᱟ ᱱᱮᱛᱟᱨ ᱢᱟ ᱡᱚᱛᱚ ᱨᱮᱠᱚ ᱧᱮᱞᱮᱫᱼᱟ ᱚᱱᱟᱢᱟ ᱵᱟᱝ ᱠᱚ ᱠᱩᱥᱤᱭᱟᱜ ᱠᱟᱱᱟ ᱩᱱᱠᱩ ᱡᱟᱦᱟᱸ ᱨᱮᱠᱚ ᱥᱮᱨᱮᱧᱮᱫᱼᱟ ᱚᱱᱟ ᱠᱚᱜᱮ ᱠᱚ ᱥᱮᱨᱮᱧᱮᱫᱼᱟ ᱱᱤᱡᱮᱨ ᱢᱚᱱᱮ ᱛᱮᱦᱚᱸ ᱵᱟᱝ ᱠᱚ ᱥᱮᱨᱮᱧᱮᱫᱼᱟ ᱟᱫᱚ ᱤᱧᱟᱹᱜ ᱢᱚᱱᱮ ᱛᱮᱫᱚ ᱤᱧ ᱱᱤᱡᱮᱼᱱᱤᱡᱮ ᱛᱮᱜᱮ ᱩᱭᱦᱟᱹᱨ ᱠᱟᱛᱮᱫ ᱫᱷᱟᱹᱨᱛᱤ ᱨᱮᱭᱟᱜ ᱦᱟᱱᱟᱼᱱᱷᱟᱣᱟ ᱪᱮᱬᱮᱼᱪᱤᱯᱨᱩᱫ ᱠᱚ ᱧᱮᱞ ᱠᱟᱛᱮᱫ ᱢᱚᱱᱮᱨᱮ ᱢᱟ ᱩᱭᱦᱟᱹᱨ ᱦᱤᱡᱩᱜ ᱜᱮᱭᱟ ᱚᱱᱟ ᱠᱚᱜᱮᱧ ᱥᱮᱨᱮᱧ ᱵᱟᱲᱟᱭᱟ ᱢᱚᱱᱮᱼᱢᱚᱱᱮᱛᱮ ᱟᱨᱢᱟ